ᱦᱮᱸ ᱦᱮᱞᱳ ᱢᱟ ᱞᱟᱹᱭ ᱢᱮ ᱦᱮᱸ ᱤᱧ ᱫᱚ ᱯᱚᱥᱪᱷᱤᱢ ᱵᱚᱨᱫᱷᱚᱢᱟᱱ ᱨᱮᱱ ᱢᱟᱺᱡᱷᱤ ᱦᱚᱲ ᱠᱟᱱ ᱜᱤᱭᱟᱹᱧ ᱢᱟ ᱞᱟᱹᱭ ᱢᱮ ᱦᱮᱸ ᱦᱮᱸ ᱦᱮᱸ ᱦᱮᱸ ᱵᱟᱰᱟᱭ ᱜᱤᱭᱟᱹᱧ ᱟᱞᱮ ᱫᱚ ᱱᱚᱜᱼᱚᱭ ᱞᱮ ᱠᱚᱨᱟᱣ ᱵᱟᱲᱟᱭᱮᱫ ᱜᱮᱭᱟ ᱵᱤᱪᱟᱹᱨ ᱟᱪᱟᱨ ᱠᱚᱦᱚᱸ ᱟᱹᱛᱩ ᱨᱮᱭᱟᱜ ᱡᱷᱩᱴ ᱡᱷᱟᱢᱮᱞᱟ ᱦᱩᱭ ᱞᱮᱱᱠᱷᱟᱱ ᱫᱚ ᱟᱹᱛᱩ ᱢᱚᱬᱮ ᱦᱚᱲ ᱠᱚ ᱫᱩᱲᱩᱵᱼᱟ ᱢᱟᱺᱡᱷᱤ ᱵᱟᱵᱟ ᱠᱚ ᱞᱟᱹᱭᱟᱭᱟ ᱟᱨ ᱜᱟᱞᱢᱟᱨᱟᱣᱟᱠᱚ ᱟᱹᱛᱩᱨᱮᱱ ᱢᱚᱬᱮ ᱦᱚᱲ ᱟᱹᱛᱩ ᱥᱳᱞᱳ ᱟᱱᱟ ᱡᱟᱣᱨᱟ ᱠᱟᱛᱮᱫ ᱜᱮ ᱩᱱᱠᱩ ᱠᱚ ᱜᱟᱞᱢᱟᱨᱟᱣᱟ ᱜᱟᱞᱢᱟᱨᱟᱣ ᱠᱟᱛᱮᱫ ᱟᱫᱚ ᱚᱱᱟ ᱜᱟᱞᱢᱟᱨᱟᱣ ᱫᱚᱠᱚ ᱢᱚᱡᱽ ᱠᱟᱜᱼᱟ ᱯᱷᱟᱨᱪᱟᱭᱟᱠᱚ ᱟᱨᱠᱤ ᱟᱨ ᱡᱟᱦᱟᱸ ᱵᱟᱝ ᱵᱷᱟᱜᱮᱜᱼᱟ ᱡᱟᱦᱟᱸ ᱵᱟᱝ ᱵᱷᱟᱜᱮᱜᱼᱟ ᱦᱮᱸ ᱟᱫᱚ ᱦᱮᱸ ᱟᱫᱚ ᱟᱯᱮᱭᱟᱜ ᱚᱠᱟᱴᱟᱜ ᱜᱟᱞᱢᱟᱨᱟᱣ ᱠᱟᱱᱟ ᱚᱱᱟ ᱠᱟᱹᱴᱤᱡ ᱞᱟᱹᱭ ᱛᱟᱵᱚᱱ ᱢᱮ ᱪᱮᱫᱞᱮᱠᱟᱱᱟᱜ ᱠᱟᱱᱟ ᱟᱪᱪᱷᱟ ᱦᱮᱸ ᱦᱮᱸ ᱦᱮᱸᱻ ᱦᱮᱸ ᱦᱮᱸ ᱦᱮᱸ ᱦᱚᱦᱚᱣᱟᱞᱮᱢᱮ ᱦᱚᱦᱚᱣᱟᱞᱮ ᱯᱮ ᱟᱞᱮ ᱦᱚᱦᱚᱣᱟᱞᱮ ᱯᱮ ᱦᱚᱦᱚ ᱠᱟᱛᱮᱫ ᱛᱷᱚᱲᱟ ᱵᱚᱱ ᱫᱩᱲᱩᱯᱼᱟ ᱫᱩᱲᱩᱯ ᱠᱟᱛᱮᱫ ᱵᱚᱱ ᱜᱟᱞᱢᱟᱨᱟᱣᱟ ᱦᱮᱸᱻ ᱟᱨ ᱟᱹᱛᱩ ᱟᱵᱚᱛᱮ ᱵᱟᱵᱚᱱ ᱫᱟᱲᱮᱭᱟᱜ ᱠᱷᱟᱱ ᱟᱹᱛᱩ ᱥᱳᱞᱳᱼᱟᱱᱟ ᱢᱟᱺᱡᱷᱤ ᱦᱚᱲᱛᱮ ᱵᱟᱵᱚᱱ ᱫᱟᱲᱮᱭᱟᱜ ᱠᱷᱟᱱ ᱫᱚ ᱢᱟᱱᱮ ᱴᱚᱞᱟᱨᱮᱱ ᱢᱚᱬᱮ ᱢᱟᱺᱡᱷᱤ ᱟᱨᱚ ᱦᱚᱦᱚᱣᱟᱠᱚ ᱦᱩᱭᱩᱜᱼᱟ ᱩᱱᱠᱩ ᱦᱚᱦᱚ ᱠᱟᱛᱮᱫ ᱚᱱᱟ ᱛᱮᱦᱚᱸ ᱡᱩᱫᱤ ᱵᱟᱝ ᱯᱷᱟᱭᱱᱮᱞᱚᱜᱼᱟ ᱟᱫᱚ ᱯᱨᱚᱥᱟᱚᱱ ᱪᱮᱛᱟᱱ ᱨᱮ ᱚᱱᱟ ᱠᱚᱫᱚ ᱟᱨᱚ ᱚᱱᱟ ᱤᱭᱟᱹ ᱫᱚᱵᱚᱱ ᱮᱢᱟ ᱚᱱᱟ ᱤᱭᱟᱹ ᱠᱚᱫᱚ ᱦᱳᱭ ᱦᱳᱭ